ᱤᱧᱟᱹᱜ ᱠᱩᱥᱤᱭᱟᱱᱟᱜ ᱯᱟᱛᱷᱟᱢ ᱠᱷᱚᱵᱚᱨ ᱠᱟᱜᱚᱡᱽ ᱫᱚ ᱦᱩᱭᱩᱜ ᱠᱟᱱᱟ ᱥᱤᱞᱤ ᱡᱟᱦᱟᱸ ᱫᱚ ᱩᱱᱤᱥᱥᱚ ᱛᱤᱨᱟᱥᱤ ᱥᱟᱞᱨᱮ ᱡᱟᱦᱟᱸ ᱫᱚ ᱠᱚᱞᱮᱱᱫᱨᱚᱱᱟᱛᱷ ᱢᱟᱹᱱᱰᱤ ᱜᱚᱢᱠᱮ ᱡᱟᱦᱟᱸ ᱯᱟᱛᱷᱟᱢᱮ ᱚᱞ ᱟᱠᱟᱫ ᱚᱱᱟ ᱫᱚ ᱥᱤᱞᱤ ᱚᱱᱟ ᱯᱟᱛᱷᱟᱢ ᱨᱮ ᱵᱟᱰᱟᱭᱚᱜ ᱠᱟᱱᱟ ᱱᱟᱱᱟ ᱦᱩᱱᱟᱹᱨ ᱚᱱᱚᱲ ᱚᱱᱚᱬᱦᱮ ᱚᱱᱚᱞ ᱟᱹᱰᱤ ᱱᱟᱱᱟ ᱦᱩᱱᱟᱹᱨ ᱟᱵᱚᱨᱮᱱ ᱚᱱᱚᱲᱦᱤᱭᱟᱹ ᱠᱚᱠᱚ ᱚᱞ ᱥᱚᱫᱚᱨ ᱠᱟᱫᱟ ᱚᱱᱟ ᱥᱟᱶ ᱥᱟᱶᱛᱮ ᱜᱚᱴᱟ ᱥᱤᱧᱼᱚᱛ ᱫᱤᱥᱚᱢ ᱨᱮᱭᱟᱜ ᱠᱷᱚᱵᱚᱨ ᱚᱠᱟᱨᱮ ᱪᱮᱫ ᱠᱚ ᱪᱮᱫ ᱪᱤᱠᱟᱭᱮᱱᱟ ᱚᱱᱟ ᱥᱟᱶ ᱥᱟᱶᱛᱮ ᱟᱹᱰᱤᱜᱟᱱ ᱵᱩᱡᱽ ᱟᱹᱠᱤᱞ ᱜᱮᱭᱟᱱᱼᱟᱱ ᱟᱹᱰᱤ ᱫᱟᱢᱟᱱ ᱠᱟᱛᱷᱟ ᱠᱚ ᱢᱟᱱᱚᱛᱟᱱ ᱜᱚᱢᱠᱮ ᱚᱞ ᱥᱚᱫᱚᱨ ᱟᱠᱟᱫᱟ ᱚᱱᱟ ᱥᱟᱶ ᱥᱟᱶᱛᱮ ᱚᱱᱟ ᱯᱟᱛᱷᱟᱢ ᱛᱟᱞᱟᱛᱮ ᱟᱵᱚ ᱡᱟᱦᱟᱸ ᱟᱹᱨᱤᱪᱟᱹᱞᱤ ᱥᱟᱵ ᱫᱚᱦᱚᱭ ᱨᱮᱭᱟᱜ ᱠᱟᱛᱷᱟ ᱚᱞ ᱨᱟᱠᱟᱵ ᱠᱟᱫᱟ ᱚᱱᱟ ᱥᱟᱶ ᱥᱟᱶᱛᱮ ᱟᱵᱚ ᱵᱟᱧᱪᱟᱣ ᱛᱟᱦᱮᱱ ᱨᱮᱭᱟᱜ ᱠᱟᱛᱷᱟᱭ ᱚᱞ ᱫᱚᱦᱚᱣ ᱠᱟᱫᱟ ᱚᱱᱟ ᱥᱟᱶ ᱥᱟᱶᱛᱮ ᱠᱟᱹᱢᱤ ᱠᱟᱹᱥᱱᱤ ᱟᱵᱚᱣᱟᱜ ᱡᱟᱦᱟᱸ ᱡᱤᱭᱚᱱ ᱠᱷᱟᱸᱰᱟᱣ ᱚᱱᱟ ᱠᱚ ᱚᱱᱟ ᱥᱟᱶ ᱥᱟᱶᱛᱮ ᱥᱟᱶᱛᱟ ᱟᱹᱨᱤ ᱥᱟᱶᱛᱟ ᱞᱟᱠᱪᱟᱨ ᱥᱟᱶᱛᱟ ᱪᱤᱠᱟᱛᱮ ᱡᱮᱣᱭᱮᱫ ᱛᱟᱦᱮᱱᱟ ᱥᱮ ᱟᱪᱮᱫ ᱠᱚᱣᱟᱜ ᱟᱜᱟᱢ ᱥᱮ ᱱᱟᱜᱟᱢ ᱪᱮᱫ ᱦᱩᱭ ᱫᱟᱲᱮᱭᱟᱜᱼᱟ ᱱᱚᱣᱟ ᱠᱚ ᱥᱟᱶ ᱥᱟᱶᱛᱮ ᱟᱹᱰᱤ ᱟᱭᱢᱟ ᱜᱮ ᱱᱚᱣᱟ ᱯᱟᱛᱷᱟᱢ ᱛᱟᱞᱟ ᱛᱮᱫᱚ ᱵᱟᱰᱟᱭᱚᱜᱼᱟ ᱟᱵᱚ ᱵᱚᱱ ᱵᱟᱰᱟᱭ ᱜᱮᱭᱟ ᱥᱮᱫᱟᱭ ᱠᱷᱚᱱ ᱜᱮ ᱯᱟᱛᱷᱟᱢ ᱫᱚ ᱟᱵᱚ ᱱᱚᱣᱟ ᱥᱤᱧᱼᱚᱛ ᱫᱤᱥᱚᱢ ᱨᱮ ᱪᱷᱟᱯᱟᱜ ᱠᱟᱱ ᱛᱟᱦᱮᱸ ᱠᱟᱱᱟ ᱯᱟᱛᱷᱟᱢ ᱫᱟᱨᱟᱭ ᱛᱮᱜᱮ ᱡᱚᱠᱷᱚᱱ ᱯᱨᱚᱛᱷᱚᱢ ᱟᱴᱷᱨᱳ ᱥᱚ ᱠᱩᱲᱤ ᱥᱟᱞᱨᱮ ᱡᱚᱠᱷᱚᱱ ᱵᱨᱤᱴᱤᱥᱴ ᱤᱥᱴ ᱤᱱᱰᱤᱭᱟ ᱠᱳᱢᱯᱟᱱᱤ ᱵᱷᱟᱨᱚᱛ ᱫᱤᱥᱚᱢ ᱨᱮᱭ ᱦᱮᱡ ᱞᱮᱱ ᱚᱱᱟ ᱛᱟᱭᱱᱚᱢ ᱟᱵᱚ ᱟᱵᱚ ᱠᱚ ᱛᱟᱞᱟ ᱨᱮ ᱡᱟᱦᱟᱸ ᱥᱟᱥᱚᱱ ᱥᱮ ᱟᱵᱚ ᱠᱚ ᱡᱟᱦᱟᱸ ᱫᱷᱚᱨᱚᱢ ᱯᱟᱥᱱᱟᱣ ᱮᱛᱚᱦᱚᱵ ᱞᱮᱱ ᱡᱟᱦᱟᱸᱭ ᱫᱚ ᱤᱥᱟᱹᱭ ᱤᱥᱟᱹᱭ ᱫᱷᱚᱨᱚᱢ ᱡᱟᱦᱟᱸᱭ ᱯᱤ ᱳ ᱵᱳᱰᱤᱝ ᱠᱷᱚᱱ ᱮᱦᱚᱵ ᱠᱟᱛᱮᱫ ᱮᱞ ᱳ ᱮᱥᱠᱮᱯᱥᱩᱨᱩᱰ ᱤ ᱮᱞ ᱯᱳᱠᱥᱞᱮ ᱥᱟᱶᱛᱮ ᱟᱨᱦᱚᱸ ᱮᱢᱟᱱ ᱮᱢᱟᱱ ᱤᱝᱨᱮᱡᱽ ᱚᱱᱚᱞᱤᱭᱟᱹ ᱠᱚ ᱩᱱᱠᱩ ᱫᱚ ᱪᱮᱫ ᱠᱚ ᱪᱮᱠᱟᱭᱮᱫ ᱠᱟᱱ ᱛᱟᱦᱮᱸ ᱠᱟᱱᱟ ᱩᱱᱠᱩ ᱫᱚ ᱚᱱᱟ ᱯᱟᱛᱷᱟᱢ ᱠᱷᱚᱵᱚᱨ ᱠᱟᱜᱚᱡᱽ ᱛᱮ ᱟᱠᱚᱣᱟᱜ ᱡᱟᱦᱟᱸ ᱫᱷᱚᱨᱚᱢ ᱥᱮ ᱤᱥᱟᱹᱭ ᱫᱷᱚᱨᱚᱢ ᱢᱟᱱᱮ ᱯᱟᱥᱱᱟᱣ ᱨᱮᱭᱟᱜ ᱠᱚ ᱨᱤᱠᱟᱹ ᱞᱮᱫᱟ ᱚᱱᱟ ᱛᱮᱜᱮ ᱩᱱᱠᱩ ᱫᱚ ᱵᱟᱹᱲᱛᱤ ᱠᱟᱛᱮᱫ ᱯᱟᱛᱷᱟᱢ ᱠᱷᱚᱵᱚᱨ ᱠᱟᱜᱚᱡᱽ ᱛᱮᱜᱮ ᱟᱵᱚ ᱥᱟᱶᱛᱟ ᱛᱟᱞᱟᱨᱮ ᱥᱚᱪᱮᱛᱚᱱ ᱥᱟᱶᱛᱮ ᱟᱠᱚᱣᱟᱜ ᱫᱷᱚᱨᱚᱢ ᱯᱨᱚᱪᱟᱨ ᱠᱟᱹᱢᱤ ᱦᱚᱨᱟ ᱠᱚᱦᱚᱸ ᱠᱚ ᱮᱦᱚᱵ ᱞᱮᱫᱟ ᱛᱚ ᱯᱟᱛᱷᱟᱢ ᱨᱮᱭᱟᱜ ᱮᱱᱮᱢ ᱫᱚ ᱥᱮᱫᱟᱭ ᱠᱷᱚᱱ ᱜᱮ ᱢᱮᱱᱟᱜᱼᱟ ᱱᱟᱦᱟᱜ ᱫᱤᱱ ᱦᱚᱸ ᱦᱟᱸᱜ ᱟᱹᱰᱤ ᱟᱭᱢᱟ ᱯᱟᱛᱷᱟᱢ ᱜᱮ ᱯᱟᱨᱥᱟᱞᱚᱜ ᱠᱟᱱᱟ ᱥᱟᱶ ᱥᱟᱶᱛᱮ ᱯᱟᱛᱦᱟᱢ ᱛᱟᱞᱟᱛᱮ ᱟᱹᱰᱤ ᱟᱭᱢᱟ ᱡᱤᱱᱤᱥ ᱦᱚᱸ ᱵᱷᱟᱜᱮᱣ ᱟᱠᱟᱱᱟ